ᱛᱩᱨᱩᱭ ᱥᱟᱭ ᱛᱩᱨᱩᱭ ᱜᱮᱞ ᱵᱟᱨ ᱵᱟᱨᱥᱟᱭ ᱢᱤᱫᱜᱮᱞ ᱛᱩᱨᱩᱭ ᱥᱟᱭ ᱮᱭᱟᱭ ᱜᱮᱞ ᱢᱚᱬᱮ ᱤᱨᱟᱹᱞ ᱜᱮᱞ ᱤᱨᱟᱹᱞ ᱟᱨᱮ ᱥᱟᱭ ᱯᱩᱱᱜᱮᱞ ᱢᱚᱬᱮ ᱢᱤᱫᱥᱟᱭ